ᱤᱧ ᱱᱤᱛᱚᱜ ᱱᱚᱣᱟ ᱠᱮᱲᱩ ᱠᱚᱪᱟ ᱠᱷᱚᱱ ᱵᱚᱦᱲᱟ ᱜᱚᱲᱟ ᱪᱟᱹᱠᱩᱞᱤᱭᱟᱹ ᱫᱷᱩᱞᱵᱷᱩᱢᱜᱚᱲ ᱜᱷᱟᱴᱥᱤᱞᱟᱹ ᱴᱟᱴᱟ ᱱᱚᱣᱟ ᱵᱟᱡᱟᱨ ᱠᱚᱨᱮᱜ ᱜᱚᱴᱟᱧ ᱫᱟᱲᱟ ᱟᱠᱟᱜᱼᱟ ᱢᱮᱱᱠᱷᱟᱱ ᱧᱮᱞ ᱠᱟᱜ ᱟᱹᱧ ᱡᱟᱦᱟᱸ ᱡᱟᱦᱟᱸ ᱜᱚᱴᱟ ᱜᱚᱴᱟ ᱡᱟᱭᱜᱟ ᱠᱚᱨᱮᱜ ᱜᱮ ᱡᱚᱵᱽᱨᱟ ᱚᱡᱽᱨᱟ ᱫᱚ ᱟᱹᱰᱤ ᱡᱳᱨ ᱜᱮ ᱢᱮᱱᱟᱜᱼᱟ ᱢᱮᱱᱠᱷᱟᱡ ᱱᱤᱛᱚᱜ ᱥᱟᱯᱷᱟᱭ ᱚᱵᱷᱤᱡᱟᱱ ᱞᱮᱠᱟᱛᱮ ᱠᱤᱪᱷᱩ ᱠᱤᱪᱷᱩ ᱥᱮ ᱡᱟᱦᱟᱸ ᱡᱟᱦᱟᱸ ᱴᱚᱴᱷᱟ ᱠᱚᱨᱮ ᱥᱮ ᱡᱟᱜᱭᱟ ᱠᱚᱨᱮᱜ ᱫᱚ ᱱᱤᱛᱳᱜ ᱥᱟᱯᱷᱟ ᱥᱩᱛᱨᱚ ᱥᱮ ᱚᱱᱟ ᱥᱟᱯᱷᱟ ᱞᱟᱹᱜᱤᱫᱛᱮ ᱟᱹᱰᱤ ᱱᱟᱯᱟᱭ ᱥᱟᱯᱷᱟ ᱤᱫᱤᱭᱮᱫ ᱟᱠᱚ ᱟᱨ ᱴᱟᱴᱟ ᱠᱚᱨᱮᱜ ᱦᱚᱸ ᱡᱟᱦᱟᱸ ᱨᱮᱹᱞ ᱮᱥᱴᱮᱥᱚᱱ ᱠᱚᱨᱮᱜ ᱩᱱ ᱫᱤᱱ ᱫᱚ ᱧᱮᱞ ᱦᱩᱭ ᱠᱟᱱᱟ ᱟᱹᱰᱤ ᱡᱳᱨ ᱜᱮ ᱚᱡᱽᱨᱟ ᱡᱚᱵᱽᱨᱟ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱟᱹᱰᱤ ᱡᱳᱨ ᱚᱱᱟ ᱠᱚᱨᱮᱜ ᱦᱚᱸ ᱥᱟᱯᱷᱟᱭ ᱚᱵᱷᱤᱡᱟᱱ ᱠᱚ ᱪᱟᱹᱞᱩ ᱟᱠᱟᱜᱼᱟ ᱥᱮ ᱥᱟᱯᱷᱟ ᱥᱩᱛᱨᱚ ᱠᱚ ᱫᱚᱦᱚ ᱠᱟᱜᱼᱟ ᱱᱤᱛᱳᱜ ᱵᱚᱨᱛᱚᱢᱟᱱ ᱫᱚ ᱟᱹᱰᱤ ᱱᱟᱯᱟᱭ ᱥᱟᱯᱷᱟ ᱜᱮ ᱧᱮᱞᱚᱜ ᱠᱟᱱᱟ ᱟᱨ ᱱᱚᱣᱟ ᱟᱞᱮ ᱮᱨᱤᱭᱟ ᱨᱮᱦᱚᱸ ᱱᱚᱣᱟ ᱠᱮᱲᱩᱣᱟᱠᱚᱪᱟ ᱦᱟᱴ ᱵᱟᱡᱟᱨ ᱠᱚᱨᱮᱜ ᱥᱟᱯᱛᱟᱦᱤᱠ ᱦᱟᱴ ᱢᱤᱫᱴᱤᱡ ᱞᱟᱜᱟᱜ ᱟ ᱚᱱᱟ ᱦᱟᱴ ᱨᱮᱦᱚᱸ ᱚᱱᱠᱟᱜᱮ ᱟᱹᱰᱤ ᱛᱮᱫ ᱚᱡᱽᱨᱟ ᱡᱚᱵᱽᱨᱟ ᱦᱟᱴ ᱟᱱ ᱦᱚᱲ ᱠᱚ ᱠᱚ ᱦᱤᱡᱩᱜᱼᱟ ᱩᱱᱠᱩ ᱠᱚ ᱚᱡᱽᱨᱟ ᱡᱚᱵᱽᱨᱟ ᱦᱚᱴᱚ ᱠᱟᱜᱼᱟ ᱚᱱᱟ ᱢᱤᱫ ᱫᱤᱱ ᱵᱟᱨᱥᱤᱧ ᱯᱚᱨᱮ ᱠᱷᱟᱱ ᱜᱮ ᱱᱚᱣᱟ ᱟᱛᱳ ᱨᱮᱱ ᱚᱱᱠᱟᱱ ᱠᱚ ᱥᱟᱯᱷᱟ ᱞᱟᱹᱜᱤᱫᱛᱮ ᱠᱚᱲᱟ ᱠᱚ ᱥᱮ ᱵᱮᱼᱨᱳᱡᱽᱜᱟᱨ ᱚᱱᱠᱟᱱ ᱠᱚᱲᱟ ᱠᱚ ᱡᱚᱴᱟᱣ ᱠᱟᱛᱮ ᱚᱱᱟ ᱚᱡᱽᱨᱟ ᱡᱚᱵᱽᱨᱟ ᱠᱚᱠᱚ ᱡᱚᱜ ᱥᱟᱯᱷᱟ ᱜᱤᱲᱤ ᱠᱟᱜ ᱠᱟᱱᱟ ᱟᱨ ᱱᱤᱛᱚᱜ ᱫᱚ ᱥᱟᱯᱷᱟ ᱜᱮ ᱫᱚᱦᱚᱜ ᱠᱟᱱᱟ